ᱯᱳᱞᱴᱨᱤ ᱵᱮᱯᱟᱨᱤ ᱦᱚᱲ ᱠᱚ ᱡᱟᱦᱟᱸᱭ ᱟᱫᱷᱟ ᱧᱮᱧᱮᱞ ᱠᱟᱱ ᱥᱟᱢᱴᱟᱣ ᱩᱱᱠᱩ ᱫᱚ ᱟᱹᱰᱤ ᱜᱟᱱ ᱫᱟᱭᱤᱛᱛᱚ ᱤᱫᱤ ᱠᱟᱛᱮᱫ ᱟᱠᱚ ᱠᱚ ᱡᱳᱜᱟᱣ ᱡᱚᱛᱚᱱ ᱮᱫ ᱠᱚᱣᱟ ᱡᱳᱜᱟᱣ ᱡᱚᱛᱚᱱᱮᱜ ᱠᱚᱣᱟ ᱯᱳᱞᱴᱨᱤ ᱵᱮᱯᱟᱨᱤ ᱠᱟᱛᱮᱫ ᱟᱠᱚᱣᱟᱜ ᱴᱟᱠᱟ ᱯᱚᱭᱥᱟ ᱠᱚ ᱟᱨᱡᱟᱣ ᱠᱟᱛᱮᱫ ᱚᱲᱟᱜ ᱫᱩᱣᱟᱹᱨ ᱠᱚ ᱠᱟᱹᱢᱤ ᱠᱟᱡᱽ ᱠᱚ ᱧᱮᱞᱮᱜᱼᱟ ᱡᱩᱫᱤ ᱠᱤᱪᱷᱩ ᱫᱤᱱ ᱥᱟᱺᱜᱤᱧ ᱨᱮᱠᱚ ᱛᱟᱦᱮᱱ ᱠᱷᱟᱱ ᱩᱱᱠᱩ ᱫᱚ ᱥᱟᱢᱴᱟᱜ ᱞᱟᱹᱜᱤᱫ ᱟᱨ ᱦᱚᱸ ᱠᱟᱹᱢᱤᱭᱟᱹ ᱠᱚᱲᱟ ᱠᱚᱠᱚ ᱫᱚᱦᱚ ᱟᱠᱟᱫ ᱠᱚᱣᱟ ᱟᱨ ᱩᱱᱠᱩ ᱠᱚ ᱧᱮᱞ ᱥᱟᱢᱴᱟᱣ ᱠᱚᱣᱟ ᱤᱧ ᱯᱳᱞᱴᱨᱤ ᱯᱳᱞᱴᱨᱤ ᱵᱟᱵᱚᱫᱛᱮ ᱟᱹᱰᱤ ᱜᱟᱱ ᱚᱥᱩᱵᱤᱫᱷᱟ ᱜᱷᱚᱴᱟᱜᱼᱟ ᱥᱟᱦᱟᱣ ᱠᱟᱛᱮᱧ ᱛᱟᱦᱮᱸᱭᱟᱠᱟᱱᱟ